ᱦᱮᱞᱳ ᱟᱞᱮ ᱨᱟᱡᱽᱱᱚᱜᱚᱨ ᱠᱷᱚᱱᱞᱮ ᱢᱮᱱᱮᱫᱼᱟ ᱟᱨ ᱟᱞᱮ ᱯᱷᱳᱱ ᱞᱮ ᱞᱟᱜᱟᱣ ᱠᱟᱜᱼᱟ ᱪᱟᱭᱵᱟᱥᱟ ᱨᱮᱥᱴᱩᱨᱮᱱᱴ ᱨᱮ ᱟᱞᱮ ᱫᱚ ᱰᱤᱵᱟᱹᱞᱮ ᱫᱤᱭᱟ ᱚᱻ ᱨᱤᱡᱟᱹᱨᱵᱷᱮᱥᱮᱱ ᱞᱮ ᱧᱟᱢ ᱠᱟᱱᱟ ᱡᱮ ᱟᱞᱮ ᱱᱚᱰᱮ ᱠᱷᱚᱡ ᱢᱚᱬᱮ ᱦᱚᱲᱞᱮ ᱪᱟᱞᱟᱜᱼᱟ ᱚᱱᱟ ᱞᱟᱹᱜᱤᱫ ᱴᱮᱵᱚᱞ ᱠᱷᱟᱹᱞᱤ ᱢᱮᱱᱟᱜ ᱟᱪᱮ ᱵᱟᱝᱟ ᱟᱨ ᱟᱞᱮ ᱞᱟᱹᱜᱤᱫ ᱡᱩᱫᱤ ᱴᱮᱵᱚᱞ ᱠᱷᱟᱹᱞᱤ ᱢᱮᱱᱟᱜᱼᱟ ᱮᱱᱠᱷᱟᱡ ᱫᱚᱞᱮ ᱥᱮᱱᱚᱜᱼᱟ ᱟᱨ ᱟᱞᱮ ᱠᱟᱹᱴᱤᱡ ᱡᱚᱢᱼᱧᱩ ᱠᱚ ᱡᱳᱜᱟᱲ ᱠᱟᱜ ᱯᱮ ᱢᱮᱜᱤ ᱰᱷᱳᱥᱟ ᱡᱤᱞ ᱚᱱᱟᱠᱚ ᱡᱳᱜᱟᱲ ᱵᱟᱲᱟ ᱧᱚᱜ ᱠᱟᱜ ᱯᱮ ᱟᱞ ᱚᱸᱰᱮ ᱥᱮᱱ ᱠᱟᱛᱮ ᱰᱷᱮᱹᱨ ᱜᱷᱟᱹᱲᱤ ᱫᱚ ᱵᱟᱞᱮ ᱛᱟᱦᱮᱱᱟ ᱞᱚᱜᱚᱱ ᱜᱮᱞᱮ ᱦᱮᱡ ᱨᱩᱣᱟᱹᱲᱚᱜᱼᱟ ᱟᱨ ᱡᱩᱫᱤ ᱴᱮᱵᱤᱞ ᱠᱷᱟᱹᱞᱤ ᱢᱮᱱᱟᱜᱼᱟ ᱛᱳ ᱟᱞᱮ ᱱᱚᱰᱮ ᱠᱷᱚᱡ ᱨᱤᱡᱟᱨᱵᱷᱮᱥᱮᱱ ᱞᱮ ᱠᱷᱚᱡᱚᱜ ᱠᱟᱱᱟ ᱡᱮ ᱟᱞᱮ ᱪᱟᱹᱭᱵᱟᱥᱟ ᱨᱮᱥᱴᱩᱨᱮᱱᱴ ᱨᱮ ᱥᱮᱱᱚᱜ ᱞᱟᱹᱜᱤᱫ ᱨᱤᱡᱟᱨᱵᱷᱮᱥᱮᱱ ᱞᱮ ᱧᱟᱢᱟ ᱛᱳ ᱡᱩᱫᱤ ᱠᱷᱟᱹᱞᱤ ᱢᱮᱱᱟᱜᱼᱟ ᱮᱱᱠᱷᱟᱡ ᱫᱚᱞᱮ ᱥᱮᱱᱚᱜᱼᱟ ᱟᱨ ᱢᱟ ᱛᱚᱵᱮ ᱱᱚᱣᱟᱜᱮ ᱨᱤᱡᱟᱨᱵᱷᱮᱥᱮᱱ ᱛᱟᱦᱮᱸᱫ ᱞᱮ ᱧᱟᱢ ᱠᱟᱱᱟ ᱡᱩᱫᱤ ᱠᱷᱟᱹᱞᱤ ᱢᱮᱱᱟᱜᱼᱟ ᱮᱱᱠᱷᱟᱡ ᱞᱮ ᱥᱮᱱᱚᱜᱼᱟ ᱢᱮᱱᱟᱜ ᱠᱷᱟᱡ ᱞᱮ ᱥᱮᱱᱚᱜᱼᱟ ᱛᱚᱵᱮ ᱴᱷᱤᱠ ᱜᱮᱭᱟ ᱛᱚᱵᱮ ᱢᱟ